ᱤᱧ ᱡᱚᱠᱷᱚᱱ ᱤᱥᱠᱩᱞ ᱨᱤᱧ ᱯᱟᱲᱦᱟᱜ ᱠᱟᱱ ᱛᱟᱦᱮᱱ ᱩᱱ ᱚᱠᱛᱚ ᱟᱞᱮᱨᱮᱱ ᱢᱟᱪᱮᱫ ᱠᱚ ᱥᱤᱫᱩ ᱠᱟᱱᱩᱣᱟᱜ ᱵᱟᱵᱚᱛ ᱛᱮᱠᱚ ᱞᱟᱹᱭᱟᱞᱮ ᱠᱟᱱ ᱛᱟᱦᱮᱱ ᱥᱤᱫᱩ ᱠᱟᱱᱩ ᱱᱟᱜᱟᱢ ᱵᱟᱵᱚᱛ ᱛᱮ ᱩᱱ ᱚᱠᱛᱚ ᱡᱟᱦᱟᱸ ᱞᱮᱠᱟ ᱤᱝᱨᱮᱡᱽ ᱠᱚ ᱟᱵᱚ ᱫᱤᱥᱚᱢ ᱨᱮ ᱦᱮᱡ ᱠᱟᱛᱮᱱ ᱟᱵᱚ ᱛᱟᱞᱟᱨᱮ ᱱᱟᱦᱟᱪᱟᱨ ᱠᱚ ᱠᱟᱹᱢᱤᱭᱮᱫ ᱛᱟᱦᱮᱱ ᱩᱱ ᱚᱠᱛᱚ ᱥᱤᱫᱩ ᱠᱟᱱᱩ ᱛᱟᱠᱤᱱ ᱡᱟᱱᱟᱢ ᱞᱮᱱᱟ ᱟᱵᱚ ᱦᱚᱲ ᱛᱟᱞᱟᱨᱮ ᱡᱟᱦᱟᱸ ᱞᱮᱠᱟ ᱡᱟᱦᱟᱱᱟᱜ ᱜᱮᱠᱚ ᱧᱟᱢ ᱤᱝᱨᱮᱡᱽ ᱠᱚ ᱦᱚᱲ ᱥᱮ ᱢᱮᱨᱚᱢ ᱵᱷᱤᱲᱤ ᱡᱟᱦᱟᱱᱟᱜ ᱜᱮᱠᱚ ᱧᱟᱢᱮᱫ ᱛᱟᱦᱮᱱ ᱚᱱᱟ ᱜᱮ ᱚᱨ ᱠᱟᱛᱮᱫ ᱠᱚ ᱤᱫᱤᱭᱮᱫ ᱛᱟᱦᱮᱱ ᱚᱱᱮ ᱡᱚᱵᱚᱨ ᱡᱚᱥᱛᱤ ᱠᱚ ᱦᱟᱛᱟᱣ ᱮᱫ ᱛᱟᱦᱮᱱ ᱡᱷᱚᱛᱚ ᱡᱤᱱᱤᱥ ᱡᱟᱦᱟᱸ ᱞᱮᱠᱟ ᱠᱚ ᱪᱟᱦᱟᱣᱟ ᱚᱱᱠᱟ ᱠᱚ ᱠᱟᱹᱢᱤᱭᱮᱫ ᱛᱟᱦᱮᱱ ᱩᱱ ᱚᱠᱛᱚ ᱥᱤᱫᱩ ᱠᱟᱱᱩ ᱟᱵᱚ ᱛᱟᱞᱟ ᱨᱮᱠᱤᱱ ᱦᱮᱡ ᱮᱱᱟ ᱟᱨ ᱚᱱᱟ ᱠᱚ ᱵᱟᱹᱠᱤᱱ ᱧᱮᱞ ᱥᱟᱦᱟᱣ ᱞᱮᱫ ᱛᱮ ᱢᱟᱱᱮ ᱚᱱᱟ ᱠᱤᱱ ᱵᱤᱨᱳᱫᱽ ᱠᱮᱜᱼᱟ ᱡᱮ ᱱᱚᱝᱠᱟ ᱟᱞᱚ ᱦᱩᱭᱩᱜ ᱟᱞᱮ ᱪᱮᱛᱟᱱ ᱨᱮ ᱪᱮᱫ ᱞᱟᱹᱜᱤᱫ ᱱᱚᱝᱠᱟ ᱦᱩᱭᱩᱜ ᱠᱟᱱᱟ ᱱᱚᱝᱠᱟ ᱟᱞᱚ ᱦᱩᱭᱩᱜ ᱢᱟ ᱟᱨ ᱵᱟᱹᱠᱤᱱ ᱧᱮᱞ ᱥᱟᱦᱟᱣ ᱞᱮᱫᱛᱮ ᱟᱹᱰᱤ ᱡᱳᱨ ᱤᱝᱨᱮᱡᱽ ᱠᱚ ᱥᱟᱞᱟᱜ ᱠᱤᱱ ᱛᱟᱯᱟᱢ ᱮᱱᱟ ᱛᱟᱯᱟᱢ ᱛᱟᱯᱟᱢᱛᱮ ᱚᱱᱮ ᱫᱟᱲᱮᱭᱮᱱ ᱜᱮᱭᱟ ᱠᱤᱱ ᱟᱵᱚ ᱤᱭᱟᱹ ᱛᱟᱞᱟᱨᱮ ᱢᱟᱱᱮ ᱱᱟᱯᱟᱭ ᱜᱮᱠᱤᱱ ᱠᱟᱹᱢᱤ ᱠᱮᱜᱼᱟ ᱚᱱᱟᱛᱮ ᱱᱤᱛᱳᱜ ᱦᱚᱸ ᱱᱟᱜᱟᱢ ᱨᱮ ᱢᱮᱱᱟᱜ ᱠᱤᱱᱟᱹ ᱥᱤᱫᱩ ᱠᱟᱱᱩ ᱫᱚ ᱱᱟᱜᱟᱢ ᱨᱮ ᱦᱮᱡ ᱮᱱᱟ ᱠᱤᱱ ᱚᱱᱟᱜᱮ ᱟᱹᱰᱤ ᱵᱚᱱ ᱵᱚᱸᱜᱟ ᱵᱩᱨᱩ ᱟᱠᱤᱱ ᱠᱟᱱᱟ ᱱᱤᱛᱳᱜ ᱦᱚᱸ ᱥᱤᱫᱩ ᱠᱟᱱᱩ ᱵᱚᱱ ᱵᱚᱸᱜᱟ ᱟᱹᱠᱤᱱ ᱠᱟᱱ ᱜᱮᱭᱟ ᱟᱹᱠᱤᱱᱟᱜ ᱠᱟᱹᱢᱤ ᱠᱚ ᱧᱮᱞ ᱤᱫᱤ ᱠᱟᱛᱮᱫ ᱢᱟᱱᱮ ᱟᱹᱰᱤ ᱠᱩᱥᱤ ᱵᱩᱡᱷᱟᱹᱜ ᱨᱟᱹᱥᱠᱟᱹ ᱚᱱᱟ ᱠᱚᱜᱮ ᱤᱧ ᱫᱩᱧ ᱵᱟᱰᱟᱭᱮᱫ ᱛᱟᱦᱮᱸ ᱠᱟᱱᱟ ᱟᱨᱤᱧ ᱵᱟᱰᱟᱭᱟ